ᱡᱷᱟᱲᱜᱨᱟᱢ ᱡᱮᱞᱟ ᱨᱮᱫᱚ ᱠᱟᱹᱢᱤ ᱦᱚᱨᱟ ᱫᱚ ᱡᱟᱭᱜᱟ ᱡᱟᱭᱟ ᱫᱚ ᱫᱟᱜ ᱠᱚ ᱠᱚᱞ ᱠᱚ ᱟᱹᱰᱤ ᱜᱚᱴᱟᱝ ᱠᱚ ᱵᱮᱱᱟᱣ ᱠᱟᱫᱟ ᱫᱩᱣᱟᱹᱨ ᱠᱚᱨᱮᱫ ᱦᱚᱸ ᱡᱟᱭᱜᱟ ᱡᱟᱭᱜᱟ ᱫᱚ ᱵᱟᱹᱱᱩᱜᱼᱟ ᱠᱚᱞ ᱠᱚ ᱠᱷᱟᱨᱟᱯ ᱟᱠᱟᱱᱟ ᱚᱱᱟ ᱟᱹᱰᱤ ᱫᱤᱱ ᱠᱷᱚᱱ ᱫᱚᱨᱠᱷᱟᱥᱛᱚ ᱟᱹᱰᱤ ᱟᱢᱫᱟ ᱮᱢ ᱦᱩᱭᱩᱜ ᱠᱟᱱᱟ ᱚᱱᱟᱛᱮ ᱠᱚᱞ ᱠᱚᱦᱚᱸ ᱵᱟᱝᱠᱚ ᱥᱟᱨᱟᱣᱮᱫᱟ ᱦᱚᱨ ᱰᱟᱦᱟᱨ ᱦᱚᱸ ᱟᱹᱰᱤ ᱯᱟᱹᱦᱤᱞ ᱨᱮ ᱪᱮᱫᱞᱮᱠᱟ ᱢᱮᱱᱟᱜᱼᱟ ᱚᱱᱠᱟᱱᱟᱜ ᱢᱤᱫ ᱵᱟᱨ ᱦᱚᱨ ᱠᱚᱫᱚ ᱢᱮᱱᱟᱜ ᱜᱮᱭᱟ ᱠᱷᱟᱨᱟᱯ ᱜᱮ ᱥᱚᱨᱠᱟᱨ ᱯᱟᱱᱛᱷᱟ ᱨᱮᱫᱚ ᱡᱚᱯᱲᱟᱣ ᱫᱚ ᱵᱟᱱᱩᱜᱤᱧᱟ ᱩᱱᱠᱩᱣᱟᱜ ᱠᱟᱺᱪ ᱱᱟᱥᱮᱱᱟᱟᱜ ᱜᱚᱲᱚ ᱠᱚᱫᱚ ᱮᱢ ᱵᱟᱲᱟ ᱦᱩᱭᱩᱜ ᱠᱟᱱᱟ